ᱨᱟᱹᱥᱠᱟᱹ ᱨᱚᱢᱚᱡ ᱞᱟᱹᱜᱤᱫ ᱫᱚ ᱤᱧ ᱦᱚᱸᱧ ᱪᱟᱞᱟᱣ ᱟᱠᱟᱱ ᱜᱮᱭᱟ ᱪᱮᱫᱟᱜ ᱥᱮ ᱡᱟᱦᱟᱸ ᱨᱮ ᱡᱟᱦᱟᱱᱟᱜ ᱯᱨᱳᱜᱨᱟᱢ ᱦᱩᱭᱩᱜᱼᱟ ᱡᱟᱦᱟᱸ ᱠᱚᱨᱮ ᱠᱚ ᱫᱚᱦᱚ ᱠᱟᱫᱟ ᱡᱮᱢᱚᱱ ᱡᱟᱦᱟᱸ ᱠᱚᱨᱮ ᱥᱯᱳᱨᱴ ᱥᱮ ᱡᱟᱦᱟᱱᱟᱜ ᱯᱨᱳᱜᱨᱟᱢ ᱠᱚ ᱟᱨ ᱥᱮ ᱡᱟᱦᱟᱱᱟᱜ ᱟᱵᱚ ᱨᱮᱱ ᱱᱩᱠᱩ ᱛᱤᱞᱠᱟᱹ ᱢᱟᱹᱡᱷᱤ ᱠᱚ ᱡᱟᱱᱟᱢ ᱢᱟᱦᱟ ᱟᱵᱚ ᱨᱮᱱ ᱯᱚᱱᱰᱤᱛ ᱨᱟᱹᱜᱷᱩᱱᱟᱛᱷ ᱢᱩᱨᱢᱩ ᱡᱟᱱᱟᱢ ᱢᱟᱦᱟ ᱚᱱᱟ ᱠᱚ ᱢᱟᱱᱟᱣ ᱵᱟᱛᱟᱣ ᱞᱟᱹᱜᱤᱫ ᱩᱱᱠᱩᱣᱟᱜ ᱡᱟᱱᱟᱢ ᱢᱟᱦᱟ ᱦᱤᱞᱳᱜ ᱦᱚᱸ ᱨᱟᱹᱥᱠᱟᱹ ᱨᱚᱢᱚᱡᱽ ᱵᱩᱡᱷᱟᱹᱣ ᱠᱟᱱᱛᱮ ᱪᱟᱞᱟᱣ ᱦᱩᱭ ᱠᱟᱱ ᱜᱮᱭᱟ ᱟᱨ ᱡᱟᱦᱟᱱᱟᱜ ᱥᱟᱺᱜᱤᱧ ᱠᱚᱨᱮ ᱦᱚᱸ ᱡᱟᱦᱟᱱᱟᱜ ᱯᱨᱳᱜᱨᱟᱢ ᱦᱩᱭᱩᱜ ᱥᱚᱢᱚᱭ ᱦᱚᱸ ᱱᱟᱦᱟᱜ ᱪᱟᱞᱟᱣ ᱦᱩᱭ ᱠᱟᱱ ᱜᱮᱭᱟ ᱟᱨ ᱟᱨ ᱢᱤᱫᱴᱟᱹᱝ ᱟᱵᱚ ᱢᱟᱹᱱᱢᱤ ᱦᱚᱲ ᱫᱚ ᱡᱟᱱᱟᱢ ᱟᱠᱟᱱ ᱠᱷᱟᱱ ᱵᱚᱱ ᱜᱩᱡᱩᱜ ᱦᱚᱸ ᱦᱩᱭᱩᱜ ᱜᱮᱭᱟ ᱪᱮᱫᱟᱜ ᱥᱮ ᱟᱨᱚ ᱚᱲᱟᱜ ᱨᱮ ᱜᱤᱫᱽᱨᱟᱹ ᱥᱮ ᱯᱤᱫᱨᱟᱹ ᱠᱚ ᱢᱮᱱᱟᱜ ᱠᱚ ᱜᱮᱭᱟ ᱟᱫᱚ ᱚᱱᱠᱟᱜᱮ ᱡᱟᱦᱟᱸ ᱛᱤᱱᱟᱹᱜ ᱫᱤᱱ ᱢᱮᱱᱟᱜ ᱠᱚᱣᱟ ᱩᱱᱠᱩ ᱜᱮ ᱦᱩᱱᱟᱹᱜ ᱚᱱᱠᱟᱜᱮ ᱦᱤᱡᱩᱜ ᱠᱟᱱ ᱫᱤᱱ ᱨᱮᱫᱚ ᱡᱟᱱᱟᱢ ᱟᱠᱟᱱ ᱜᱮᱭᱟ ᱠᱚ ᱟᱨ ᱟᱠᱚᱣᱟᱜ ᱟᱠᱚᱣᱟᱜ ᱛᱤᱱᱟᱹᱜ ᱫᱤᱱ ᱛᱟᱦᱮᱱ ᱨᱮᱱᱟᱜ ᱢᱮᱱᱟᱜᱼᱟ ᱟᱨ ᱤᱱᱟᱹᱜ ᱫᱤᱱ ᱛᱟᱦᱮᱸ ᱠᱟᱛᱮ ᱢᱟ ᱟᱨ ᱜᱩᱡᱩᱜ ᱦᱚᱸ ᱦᱩᱭᱩᱜ ᱜᱮᱭᱟ ᱡᱚᱛᱚ ᱦᱚᱲ ᱜᱮ ᱪᱮ ᱚᱠᱚᱭ ᱵᱟᱵᱚᱱ ᱜᱩᱡᱩᱜᱼᱟ ᱢᱮᱱᱛᱮ ᱠᱟᱛᱷᱟ ᱫᱚ ᱵᱟᱝᱼᱟ ᱡᱚᱛᱚ ᱦᱚᱲ ᱜᱮ ᱱᱟᱦᱟᱜ ᱜᱩᱡᱩᱜ ᱫᱚ ᱦᱩᱭ ᱟᱵᱚᱱ ᱜᱮᱭᱟ